ᱤᱧᱢᱟ ᱵᱟᱹᱵᱩ ᱫᱤᱱᱜᱤᱧ ᱢᱮᱛᱟ ᱯᱮᱭᱟ ᱫᱤᱥᱚᱢ ᱯᱮ ᱫᱟᱬᱟᱱ ᱨᱮᱦᱚᱸ ᱟᱨ ᱴᱤᱵᱷᱤ ᱯᱮ ᱧᱮᱞ ᱨᱮᱦᱚᱸ ᱟᱨ ᱯᱷᱳᱱ ᱯᱮ ᱧᱮᱞ ᱨᱮᱦᱚᱸ ᱮᱱᱮᱡ ᱥᱮᱨᱮᱧ ᱯᱮ ᱧᱮᱞ ᱨᱮᱦᱚᱸ ᱥᱟᱶᱛᱟ ᱨᱮᱭᱟᱜ ᱫᱚ ᱧᱮᱞ ᱛᱟᱨᱟᱭ ᱯᱮ ᱵᱟᱲᱮ ᱦᱤᱱᱫᱤ ᱯᱮ ᱯᱟᱲᱦᱟᱜ ᱟᱨᱵᱟᱝ ᱩᱰᱤᱭᱟ ᱯᱮ ᱯᱟᱲᱦᱟᱜ ᱢᱟᱱᱮ ᱟᱵᱚᱣᱟᱜ ᱟᱲᱟᱝᱼᱛᱮ ᱯᱟᱹᱨᱥᱤ ᱚᱞ ᱛᱮᱦᱚᱸ ᱪᱮᱫᱚᱜ ᱯᱮᱜᱮ ᱵᱟᱲᱮ ᱫᱤᱥᱚᱢ ᱦᱚᱸ ᱫᱟᱬᱟᱱ ᱯᱮᱜᱮ ᱟᱨ ᱮᱱᱮᱡ ᱥᱮᱨᱮᱧ ᱦᱚᱸ ᱮᱱᱮᱡ ᱥᱮᱨᱮᱧ ᱯᱮᱜᱮ ᱚᱞ ᱯᱟᱲᱦᱟᱣ ᱦᱚᱸ ᱟᱞᱚᱯᱮ ᱰᱷᱤᱞᱟᱹᱣ ᱜᱮᱭᱟ ᱤᱧᱢᱟ ᱚᱱᱟᱧ ᱢᱮᱱᱟ ᱚᱞ ᱯᱟᱲᱦᱟᱣ ᱫᱚ ᱵᱟᱹᱵᱩ ᱱᱩᱱᱟᱹᱜ ᱱᱟᱯᱟᱭᱟ ᱵᱟᱝ ᱧᱮᱞ ᱡᱟᱭᱜᱟ ᱦᱚᱢ ᱧᱮᱞ ᱧᱟᱢᱟ ᱵᱟᱝ ᱧᱮᱞ ᱡᱟᱭᱜᱟ ᱦᱚᱢ ᱵᱟᱝ ᱥᱮᱴᱮᱨᱜ ᱦᱚᱢ ᱥᱮᱴᱮᱨᱚᱜᱼᱟ ᱚᱱᱟ ᱠᱚᱜᱮ ᱤᱧᱢᱟ ᱫᱤᱱᱤᱧ ᱢᱮᱛᱟ ᱯᱮᱭᱟ ᱟᱨ ᱢᱮᱱ ᱠᱟᱛᱮᱼᱦᱚᱸ ᱟᱯᱮᱼᱯᱮ ᱟᱸᱡᱚᱢᱟ ᱵᱟᱝᱯᱮ ᱟᱸᱡᱚᱢᱟ ᱤᱧᱫᱚ ᱵᱟᱹᱧ ᱵᱟᱰᱟᱭᱟ ᱛᱚᱵᱮ ᱵᱚᱭᱦᱟᱢ ᱛᱟᱦᱮᱱᱟ ᱢᱤᱫ ᱵᱚᱭᱦᱟ ᱛᱟᱦᱮᱱ ᱠᱷᱟᱱ ᱢᱟ ᱴᱷᱤᱠ ᱜᱮᱭᱟ ᱯᱮ ᱯᱩᱱ ᱵᱚᱭᱦᱟᱢ ᱛᱟᱦᱮᱱ ᱠᱷᱟᱱ ᱢᱟ ᱚᱛ ᱦᱟᱥᱟ ᱚᱲᱟᱜ ᱫᱩᱣᱟᱹᱨ ᱞᱳᱦᱟ ᱞᱩᱛᱤ ᱫᱷᱚᱱ ᱥᱚᱢᱯᱚᱛᱛᱤ ᱡᱚᱛᱚᱣᱟᱜ ᱮᱢ ᱦᱟᱹᱴᱤᱧᱟ ᱛᱚ ᱚᱞᱚᱜ ᱯᱟᱲᱦᱟᱜ ᱫᱚ ᱵᱟᱹᱵᱩ ᱟᱯᱟᱱ ᱟᱹᱯᱤᱱ ᱵᱚᱭᱦᱟ ᱨᱮ ᱡᱟᱦᱟᱸ ᱛᱤᱱᱟᱹᱜ ᱟᱢ ᱚᱞᱮᱢ ᱪᱮᱫ ᱫᱟᱲᱮᱭᱟᱜᱼᱟ ᱚᱱᱟᱫᱚ ᱛᱤᱸᱥ ᱦᱚᱸ ᱵᱟᱢ ᱦᱟᱹᱴᱤᱧ ᱫᱟᱲᱮᱭᱟᱜᱼᱟ ᱢᱮᱱᱠᱷᱟᱱ ᱫᱚ ᱟᱢ ᱡᱟᱦᱟᱸ ᱛᱤᱱᱟᱹᱜ ᱮᱢ ᱫᱟᱲᱮᱭᱟᱜᱼᱟ ᱚᱱᱟᱜᱮ ᱟᱭᱳᱼᱵᱟᱵᱟ ᱦᱚᱠᱚ ᱨᱟᱹᱥᱠᱟᱹᱜᱼᱟ ᱟᱨ ᱫᱤᱥᱚᱢ ᱦᱚᱲ ᱦᱚᱠᱚ ᱨᱟᱹᱥᱠᱟᱹᱜᱼᱟ ᱤᱧᱢᱟ ᱚᱱᱟ ᱠᱚᱜᱮᱧ ᱢᱮᱛᱟᱯᱮᱭᱟ ᱟᱫᱚ ᱵᱟᱝᱯᱮ ᱟᱸᱡᱚᱢ ᱠᱷᱟᱱ ᱫᱚ ᱪᱮᱫ ᱤᱧ ᱪᱤᱠᱟᱹᱯᱮᱭᱟ ᱤᱧᱫᱚ ᱩᱱᱟᱹᱜ ᱫᱚ ᱦᱟᱸᱜ ᱤᱧ ᱧᱮᱞᱮᱫ ᱯᱮᱭᱟ ᱟᱨᱤᱧ ᱜᱩᱯᱤᱭᱮᱫ ᱯᱮᱭᱟ ᱢᱤᱫᱴᱤᱡ ᱴᱟᱠᱟ ᱠᱟᱹᱣᱰᱤ ᱮᱲᱮ ᱠᱟᱛᱮᱫ ᱟᱯᱮ ᱫᱚ ᱮᱱᱮᱡ ᱥᱮᱨᱮᱧ ᱥᱩᱢᱩᱝ ᱜᱮᱯᱮ ᱫᱟᱬᱟᱱᱟ ᱟᱨ ᱚᱞᱚᱜ ᱯᱟᱲᱦᱟᱣ ᱫᱮᱭᱟ ᱠᱟᱛᱮᱫ ᱮᱱᱠᱷᱟᱱ ᱤᱧᱫᱚ ᱚᱸᱰᱮ ᱫᱚ ᱪᱮᱫ ᱤᱧ ᱢᱮᱱᱟ ᱥᱤᱠᱷᱟᱹᱣ ᱯᱟᱲᱦᱟᱣ ᱜᱮᱥᱮᱧ ᱵᱟᱲᱟᱭᱟ ᱵᱷᱮᱡᱟ ᱜᱮᱥᱮᱧ ᱵᱟᱲᱟᱭᱟ ᱟᱨ ᱵᱟᱝᱠᱷᱟᱱ ᱟᱯᱮ ᱫᱚ ᱥᱮᱥ ᱨᱮ ᱟᱫᱚ ᱟᱯᱮ ᱜᱮᱯᱮ ᱟᱯᱮ ᱱᱤᱡᱮ ᱛᱮᱜᱮᱯᱮ ᱟᱸᱫᱟᱜᱚᱜᱼᱟ ᱪᱮᱫ ᱦᱚᱸ ᱵᱟᱝᱟ ᱟᱭᱳᱼᱵᱟᱵᱟ ᱫᱚ ᱵᱟᱢ ᱟᱸᱫᱟᱜ ᱠᱚᱣᱟ ᱟᱭᱳᱼᱵᱟᱵᱟ ᱫᱚ ᱢᱟᱲᱟᱝ ᱛᱮᱞᱮ ᱦᱮᱡ ᱠᱟᱱᱟ ᱢᱟᱲᱟᱝ ᱛᱮᱞᱮ ᱪᱟᱞᱟᱜᱼᱟ ᱟᱨ ᱟᱯᱮ ᱜᱤᱫᱽᱨᱟᱹ ᱛᱟᱭᱚᱢ ᱛᱮᱯᱮ ᱦᱮᱡ ᱟᱠᱟᱱᱟ ᱛᱟᱭᱚᱢ ᱛᱮᱯᱮ ᱪᱟᱞᱟᱜᱼᱟ ᱟᱭᱳᱼᱵᱟᱵᱟ ᱫᱮᱭᱟ ᱠᱟᱛᱮᱫ ᱛᱟᱭᱚᱢ ᱛᱮᱯᱮ ᱩᱭᱦᱟᱹᱨᱟ ᱪᱮᱫ ᱮᱢ ᱪᱤᱠᱟᱹᱭᱟ ᱟᱭᱳᱼᱵᱟᱵᱟ ᱪᱮᱛᱟᱱ ᱨᱮᱢᱟ ᱦᱮᱥᱮᱪ ᱥᱮᱠᱮᱡ ᱟᱨ ᱯᱚᱨᱮ ᱟᱭᱳᱼᱵᱟᱵᱟ ᱫᱮᱭᱟ ᱠᱟᱛᱮᱫ ᱢᱟ ᱪᱮᱫ ᱮᱢ ᱪᱤᱠᱟᱹᱭᱟ ᱛᱟᱭᱚᱢ ᱫᱚ ᱟᱨᱦᱚᱸ ᱟᱢ ᱛᱮᱜᱮᱢ ᱟᱫᱚᱢ ᱥᱚᱡᱷᱮᱜᱼᱟ ᱛᱟᱭᱚᱢ ᱫᱚ ᱥᱤᱛᱩᱝ ᱨᱮ ᱞᱚᱞᱚ ᱨᱮ ᱠᱷᱟᱴᱟᱣ ᱦᱩᱭᱟᱢᱟ ᱟᱨᱮᱢ ᱚᱞᱚᱜ ᱯᱟᱲᱦᱟᱣᱮᱢ ᱪᱮᱫ ᱞᱮᱠᱷᱟᱱ ᱫᱚ ᱡᱟᱦᱟᱸ ᱨᱮᱜᱮ ᱡᱟᱦᱟᱱᱟᱜ ᱮᱢ ᱠᱟᱨᱵᱟᱨ ᱫᱟᱲᱮᱭᱟᱜᱼᱟ ᱢᱟᱱᱮ ᱚᱱᱠᱟ ᱛᱮᱦᱚᱸ ᱟᱢ ᱮᱨᱟ ᱦᱚᱯᱚᱱᱟᱜ ᱞᱟᱡ ᱮᱢ ᱟᱹᱥᱩᱞ ᱫᱟᱲᱮᱭᱟᱜᱼᱟ ᱟᱨ ᱚᱞ ᱯᱟᱲᱦᱟᱣ ᱜᱮ ᱵᱮᱥ ᱵᱟᱢ ᱵᱟᱲᱟᱭ ᱠᱷᱟᱱ ᱫᱚ ᱠᱟᱨᱵᱟᱨ ᱦᱚᱸ ᱵᱟᱢ ᱫᱟᱬᱟ ᱫᱟᱲᱮᱭᱟᱜᱼᱟ ᱫᱤᱥᱚᱢ ᱦᱚᱸ ᱵᱟᱢ ᱫᱟᱬᱟ ᱫᱟᱲᱮᱭᱟᱜᱼᱟ ᱟᱹᱨᱤᱪᱟᱹᱞᱤ ᱦᱚᱸ ᱵᱟᱢ ᱪᱮᱫ ᱫᱟᱲᱮᱭᱟᱜᱼᱟ ᱟᱨ ᱟᱢᱟᱜ ᱥᱚᱢᱟᱡᱽ ᱮᱢ ᱫᱮᱭᱟᱭᱟ ᱚᱱᱟᱦᱚᱸ ᱵᱟᱭ ᱜᱟᱱᱚᱜ ᱠᱟᱱᱟ ᱟᱢᱟᱜ ᱥᱚᱢᱟᱡᱽ ᱪᱮᱫ ᱞᱮᱠᱟᱨᱮᱢ ᱪᱮᱫᱟ ᱟᱢᱟᱜ ᱟᱲᱟᱝ ᱛᱮᱢ ᱯᱟᱲᱦᱟᱜᱼᱟ ᱛᱚᱵᱮ ᱛᱚ ᱟᱢᱟᱜ ᱨᱮᱭᱟᱜ ᱱᱮᱛᱟᱨ ᱱᱟᱦᱟᱸᱜ ᱠᱚᱲᱟ ᱜᱤᱫᱽᱨᱟᱹ ᱢᱟ ᱪᱮᱫᱦᱚᱸ ᱵᱟᱯᱮ ᱴᱷᱤᱠᱟᱹ ᱫᱟᱲᱮᱭᱟᱜ ᱠᱟᱱᱟ